ᱚᱠᱟᱨᱮ ᱢᱮᱱᱟᱜ ᱢᱮᱭᱟ ᱦᱮᱸ ᱦᱮᱸ ᱪᱮᱫ ᱞᱮᱠᱟᱱᱟᱜ ᱫᱟᱢ ᱮᱢ ᱦᱟᱛᱟᱣᱟ ᱟᱫᱚ ᱪᱮᱫ ᱞᱮᱠᱟ ᱫᱟᱢ ᱨᱮᱱᱟᱜ ᱮᱢ ᱦᱟᱛᱟᱣᱟ ᱚ ᱦᱮᱸ ᱦᱩᱸ ᱯᱷᱳᱱ ᱫᱚ ᱦᱩᱭᱩᱜ ᱵᱟᱝ ᱦᱩᱭᱩᱜᱼᱟ ᱚᱱᱟ ᱵᱟᱹᱲᱤᱡ ᱟᱠᱟᱱ ᱛᱟᱢᱟ ᱮᱠᱷᱚᱱ ᱫᱚ ᱦᱩᱭᱩᱜᱼᱟ ᱠᱤ ᱦᱮᱸᱛᱚ ᱧᱮᱞ ᱧᱮᱞ ᱫᱟᱹᱧ ᱛᱚᱵᱮ ᱦᱟᱸᱜ ᱤᱭᱟᱹᱭ ᱛᱟᱹᱢᱟᱹᱧ ᱦᱮᱸᱛᱚ